ᱤᱧᱟᱹᱜ ᱡᱚᱢ ᱧᱩ ᱫᱚ ᱟᱭᱢᱟ ᱡᱤᱱᱤᱥ ᱠᱟᱱ ᱜᱮᱭᱟ ᱡᱮ ᱢᱤᱫᱴᱮᱡ ᱜᱩᱲ ᱛᱟᱵᱮᱱ ᱠᱷᱟᱹᱡᱟᱹᱲᱤ ᱥᱮᱣ ᱟᱝᱜᱩᱨ ᱚᱱᱟ ᱠᱚ ᱡᱤᱱᱤᱥ ᱫᱚ ᱟᱭᱢᱟ ᱡᱚᱢ ᱡᱤᱱᱤᱥ ᱠᱟᱱ ᱜᱮᱭᱟ ᱚᱱᱟ ᱠᱚᱫᱚ ᱠᱩᱥᱤ ᱫᱚᱹᱧ ᱠᱩᱥᱤᱭᱟᱜ ᱜᱮᱭᱟ ᱟᱫᱚ ᱢᱟᱱᱮ ᱠᱤ ᱤᱧᱟᱹᱜ ᱯᱷᱮᱵᱽᱨᱤᱴ ᱡᱤᱱᱤᱥ ᱫᱚ ᱵᱟᱝ ᱠᱟᱱᱟ ᱡᱮ ᱩᱱᱟᱹᱜ ᱫᱚ ᱵᱟᱹᱧ ᱠᱩᱥᱤᱭᱟᱜᱼᱟ ᱚᱱᱟ ᱪᱮᱫ ᱠᱚ ᱢᱮᱱᱟ ᱵᱚᱪᱷᱚᱨ ᱨᱮ ᱢᱤᱫ ᱫᱷᱟᱣ ᱵᱚᱱ ᱤᱥᱤᱱ ᱜᱩᱲ ᱯᱤᱴᱷᱟᱹ ᱠᱚ ᱯᱟᱛᱲᱟ ᱯᱤᱴᱷᱟᱹ ᱠᱚ ᱯᱟᱛᱲᱟ ᱯᱤᱴᱷᱟᱹ ᱫᱚ ᱪᱮᱫ ᱢᱟᱱᱮ ᱜᱮ ᱯᱟᱛᱲᱟ ᱯᱤᱴᱷᱟᱹ ᱫᱚ ᱚᱱᱟ ᱫᱚ ᱯᱷᱮᱵᱽᱨᱤᱴ ᱡᱤᱱᱤᱥ ᱠᱟᱱᱟ ᱵᱚᱞᱮ ᱢᱚᱡᱽ ᱜᱮ ᱠᱩᱥᱤᱭᱟᱜ ᱟᱹᱧ ᱚᱱᱟ ᱠᱚᱫᱚ ᱚᱱᱟ ᱠᱚᱫᱚ ᱪᱮᱫᱟᱜ ᱥᱮ ᱡᱚᱢ ᱧᱩ ᱨᱮᱦᱚᱸ ᱢᱚᱡᱽ ᱜᱮ ᱵᱩᱡᱩᱜ ᱛᱟᱦᱮᱱᱟ ᱪᱮᱫ ᱞᱮᱠᱟ ᱡᱮ ᱡᱤᱞ ᱢᱮᱥᱟ ᱠᱟᱛᱮ ᱵᱚᱱ ᱤᱥᱤᱱ ᱵᱟᱥᱟᱝᱼᱟ ᱚᱱᱟ ᱠᱚ ᱡᱚᱢ ᱧᱩ ᱨᱮ ᱢᱚᱡᱽ ᱵᱩᱡᱩᱜ ᱛᱟᱦᱮᱱᱟ ᱡᱚᱢ ᱠᱟᱛᱮᱜ ᱪᱮᱫᱟᱜ ᱥᱮ ᱚᱱᱟ ᱚᱱᱟ ᱨᱮᱭᱟᱜ ᱡᱚᱢ ᱧᱩ ᱫᱚ ᱢᱟᱱᱮᱟᱞᱟᱫᱟ ᱜᱮᱭᱟ ᱛᱷᱚᱲᱟ ᱢᱟᱱᱮ ᱢᱚᱡᱽ ᱜᱮ ᱵᱩᱡᱩᱜᱼᱟ ᱡᱚᱢᱨᱮ ᱟᱨ